ᱦᱮᱞᱳ ᱰᱨᱟᱭᱵᱷᱟᱨ ᱤᱧ ᱤᱧ ᱥᱟᱹᱛᱷᱤ ᱞᱟᱹᱭᱫᱟᱹᱧ ᱟᱡᱳᱫᱤᱭᱟᱹ ᱵᱩᱨᱩ ᱠᱷᱚᱱᱟᱜ ᱪᱷᱟᱛᱱᱤ ᱟᱹᱛᱩ ᱠᱷᱚᱱᱟᱜ ᱤᱧ ᱞᱟᱹᱭᱫᱟ ᱛᱳ ᱱᱤᱭᱟᱹᱜᱮ ᱟᱢ ᱴᱷᱮᱱᱤᱧ ᱞᱟᱹᱭ ᱞᱟᱹᱜᱤᱫ ᱡᱮ ᱤᱧ ᱨᱮᱱ ᱯᱮᱲᱟ ᱦᱚᱲ ᱠᱚ ᱦᱮᱡ ᱠᱟᱱᱟ ᱠᱚ ᱥᱤᱞᱫᱟᱹ ᱫᱤᱥᱚᱢ ᱠᱷᱚᱱᱟᱜ ᱛᱳ ᱩᱱᱠᱩ ᱢᱟᱱᱮ ᱟᱠᱚ ᱫᱤᱥᱚᱢ ᱠᱚ ᱪᱟᱞᱟᱜ ᱞᱟᱹᱜᱤᱫ ᱛᱮ ᱛᱳ ᱟᱢᱟᱜ ᱟᱢᱟᱜ ᱜᱟᱹᱰᱤ ᱨᱮᱱᱟᱜ ᱛᱤᱱᱟᱹᱜ ᱥᱤᱴ ᱯᱷᱟᱸᱠᱟ ᱢᱮᱱᱟᱜᱼᱟ ᱠᱤ ᱟᱢᱟᱜ ᱜᱟᱹᱰᱤ ᱵᱩᱠᱤᱝ ᱞᱟᱹᱜᱤᱫ ᱞᱮ ᱛᱳ ᱟᱢᱟᱜ ᱜᱟᱹᱰᱤ ᱯᱷᱟᱸᱠᱟ ᱛᱟᱦᱮᱱᱟ ᱥᱮ ᱵᱟᱝ ᱛᱟᱦᱞᱮ ᱚᱱᱟ ᱞᱟᱹᱭᱟᱹᱧ ᱢᱮ ᱟᱨ ᱡᱩᱫᱤ ᱢᱟᱱᱮ ᱯᱷᱟᱸᱠᱟ ᱛᱟᱦᱮᱱᱟ ᱛᱟᱦᱞᱮ ᱠᱷᱟᱱ ᱫᱚ ᱡᱩᱫᱤᱢ ᱪᱟᱞᱟᱣ ᱫᱟᱲᱮᱭᱟᱜᱼᱟ ᱵᱩᱠᱤᱝ ᱛᱟᱢᱟᱞᱮ ᱡᱩᱫᱤᱢ ᱪᱟᱞᱟᱣ ᱫᱟᱲᱮᱭᱟᱜᱼᱟ ᱛᱟᱦᱞᱮ ᱠᱷᱟᱱᱫᱚ ᱟᱢᱟᱜ ᱯᱷᱳᱱ ᱱᱟᱢᱵᱟᱨ ᱠᱚ ᱤᱢᱟᱹᱧ ᱢᱮ ᱤᱢᱟᱹᱧ ᱢᱮ ᱛᱟᱦᱞᱮ ᱟᱨ ᱵᱟᱠᱷᱟᱱ ᱫᱚ ᱤᱧᱨᱮᱱ ᱤᱧᱨᱮᱱ ᱯᱮᱲᱟ ᱦᱚᱲᱠᱚ ᱢᱟᱱᱮ ᱩᱱᱠᱩ ᱠᱚᱣᱟᱜ ᱯᱷᱳᱱ ᱱᱟᱢᱵᱟᱨᱤᱧ ᱮᱢᱟᱣᱟᱢᱟ ᱛᱟᱦᱞᱮ ᱩᱱᱠᱩ ᱥᱟᱞᱟᱜ ᱛᱮ ᱜᱟᱯᱟᱞ ᱢᱟᱨᱟᱜ ᱢᱮ ᱛᱟᱦᱞᱮ ᱩᱱᱠᱩ ᱯᱮᱲᱟ ᱦᱚᱲᱠᱚ ᱟᱢᱠᱚ ᱢᱮᱛᱟᱢᱟᱠᱚ ᱩᱱᱠᱩ ᱥᱟᱛᱮᱜ ᱨᱚᱲᱢᱮ ᱡᱮ ᱟᱢᱟᱜ ᱜᱟᱹᱰᱤ ᱥᱤᱴ ᱯᱷᱟᱸᱠᱟ ᱛᱟᱦᱮᱱ ᱛᱟᱢᱟ ᱥᱮ ᱵᱟᱝ ᱛᱟᱦᱮᱱ ᱛᱟᱢᱟ ᱛᱟᱨᱯᱚᱨ ᱟᱢ ᱥᱮᱱ ᱫᱟᱲᱮᱭᱟᱜ ᱟᱢ ᱥᱮ ᱵᱟᱝ ᱟᱢᱟᱜ ᱥᱚᱢᱚᱭ ᱦᱩᱭᱩᱜ ᱛᱟᱢᱟ ᱥᱮ ᱵᱟᱝ ᱛᱟᱨᱯᱚᱨ ᱛᱟᱨᱯᱚᱨ ᱩᱱᱠᱩ ᱴᱷᱤᱠ ᱴᱷᱟᱠ ᱴᱟᱭᱤᱢ ᱨᱮ ᱢᱟᱱᱮ ᱥᱮᱴᱮᱨ ᱦᱩᱭᱩᱜ ᱢᱟᱱᱮ ᱥᱮᱴᱮᱨ ᱠᱚ ᱦᱩᱭᱩᱜᱼᱟ ᱛᱳ ᱩᱱᱠᱩ ᱠᱚ ᱦᱮᱡ ᱠᱟᱱᱟ ᱠᱚ ᱟᱠᱚ ᱫᱤᱥᱚᱢ ᱠᱚ ᱪᱟᱞᱟᱜ ᱞᱟᱹᱜᱤᱫ ᱛᱚ ᱛᱟᱦᱞᱮ ᱡᱮᱱᱚ ᱵᱮᱥᱤ ᱞᱮ ᱴ ᱟᱞᱚ ᱦᱩᱭᱩᱜ ᱢᱟ ᱠᱟᱨᱚᱱ ᱟᱢᱮᱢ ᱥᱮᱱ ᱫᱟᱲᱮᱭᱟᱜᱼᱟ ᱥᱮ ᱵᱟᱢ ᱥᱮᱱ ᱫᱟᱲᱮᱭᱟᱜᱼᱟ ᱚᱱᱟ ᱠᱤᱪᱷᱩ ᱢᱟᱱᱮ ᱞᱟᱹᱭ ᱟᱞᱮᱢᱮ ᱟᱨ ᱡᱩᱫᱤ ᱡᱩᱫᱤ ᱟᱢᱟᱜ ᱜᱟᱹᱰᱤ ᱡᱩᱫᱤ ᱯᱷᱟᱸᱠᱟ ᱛᱟᱦᱮᱱ ᱛᱟᱢᱟ ᱛᱟᱦᱞᱮ ᱠᱷᱟᱱ ᱫᱚ ᱞᱟᱹᱭ ᱥᱚᱫᱚᱨ ᱟᱞᱮᱢᱮ